ᱱᱮᱛᱟᱨ ᱫᱚ ᱟᱹᱛᱩ ᱚᱲᱟᱜ ᱫᱤᱥᱚᱢ ᱠᱚᱨᱮ ᱧᱮᱞ ᱧᱟᱢᱚᱜ ᱠᱟᱱᱟ ᱥᱟᱱᱛᱟᱞᱤ ᱯᱟᱨᱥᱤ ᱠᱷᱚᱱ ᱮᱴᱟᱜ ᱯᱟᱹᱨᱥᱤ ᱜᱮ ᱡᱮᱞᱮᱠᱟ ᱵᱟᱝᱞᱟ ᱯᱟᱹᱨᱥᱤ ᱦᱤᱱᱫᱤ ᱯᱟᱹᱨᱥᱤ ᱛᱮᱜᱮ ᱦᱚᱲ ᱠᱚ ᱨᱚᱲᱮᱜᱼᱟ ᱥᱟᱱᱛᱟᱲ ᱠᱚ ᱦᱚᱲ ᱠᱚᱦᱚᱸ ᱮᱴᱟᱜ ᱯᱟᱹᱨᱥᱤ ᱛᱮᱠᱚ ᱨᱚᱲᱮᱫᱼᱟ ᱚᱱᱟ ᱛᱮ ᱥᱟᱱᱛᱟᱲᱤ ᱯᱟᱨᱥᱤ ᱨᱮᱭᱟᱜ ᱵᱷᱮᱜᱟᱨᱚᱜ ᱠᱟᱱᱟ ᱟᱨ ᱚᱞᱚᱜ ᱯᱟᱲᱦᱟᱣ ᱠᱚ ᱨᱮᱦᱚᱸ ᱵᱟᱝᱞᱟ ᱯᱟᱹᱨᱥᱤ ᱛᱮᱠᱚ ᱯᱟᱲᱦᱟᱜ ᱠᱟᱱᱟ